ᱱᱟᱢᱟᱡᱽ ᱟᱨ ᱤᱵᱟᱫᱚᱛ ᱤᱫᱤ ᱠᱟᱛᱮ ᱫᱚ ᱮᱲᱮ ᱫᱚ ᱵᱟᱹᱧ ᱢᱮᱱᱟ ᱱᱚᱣᱟ ᱡᱤᱱᱤᱥ ᱫᱚ ᱱᱟᱢᱟᱡᱽ ᱟᱨ ᱤᱵᱟᱫᱚᱛ ᱫᱚ ᱟᱵᱚᱣᱟᱜ ᱫᱚ ᱵᱟᱝ ᱠᱟᱱᱟ ᱛᱩᱲᱩᱠ ᱠᱚᱣᱟᱜ ᱠᱟᱱᱟ ᱱᱚᱣᱟ ᱫᱚ ᱱᱩᱠᱩ ᱢᱚᱥᱡᱤᱫ ᱟᱨ ᱢᱟᱠᱠᱟ ᱨᱮ ᱱᱟᱢᱟᱡᱽ ᱠᱚ ᱯᱟᱲᱦᱟᱣᱟ ᱟᱨ ᱚᱸᱰᱮ ᱟᱞᱞᱟ ᱠᱚ ᱦᱚᱦᱚᱣᱟᱭᱟ ᱱᱚᱣᱟ ᱫᱚ ᱵᱟᱵᱟ ᱦᱚᱲ ᱠᱚ ᱟᱨ ᱜᱚᱜᱚ ᱦᱚᱲ ᱠᱚ ᱫᱤᱱ ᱨᱮ ᱢᱚᱬᱮ ᱫᱷᱟᱣ ᱠᱚ ᱱᱟᱢᱟᱡᱽ ᱠᱚ ᱯᱟᱲᱦᱟᱣᱟ ᱛᱚ ᱱᱚᱣᱟ ᱡᱤᱱᱤᱥ ᱫᱚ ᱟᱵᱚᱣᱟᱜ ᱫᱚ ᱪᱮᱫᱦᱚᱸ ᱵᱟᱭ ᱞᱟᱜᱟᱜᱼᱟ ᱱᱚᱣᱟ ᱫᱚ ᱟᱵᱚᱣᱟᱜ ᱫᱚ ᱵᱟᱝ ᱠᱟᱱᱟ ᱱᱚᱣᱟ ᱫᱚ ᱛᱩᱲᱩᱠ ᱠᱚᱣᱟᱜ ᱠᱟᱱᱟ ᱟᱨ ᱱᱟᱢᱟᱡᱽ ᱨᱮ ᱱᱩᱠᱩ ᱫᱚ ᱟᱞᱞᱟ ᱠᱚ ᱦᱚᱦᱚᱣᱟᱭᱟ ᱡᱟᱦᱟᱸᱭ ᱪᱮ ᱟᱵᱚᱫᱚ ᱪᱟᱸᱫᱳ ᱟᱨ ᱫᱤᱠᱩ ᱫᱚ ᱵᱷᱚᱜᱚᱵᱟᱱ ᱠᱚ ᱢᱟᱱᱟᱣ ᱠᱚᱣᱟ